ᱟᱪᱷᱟ ᱫᱟᱫᱟ ᱟᱢ ᱠᱟᱹᱴᱤᱡ ᱞᱟᱹᱭ ᱛᱟᱵᱚᱱ ᱢᱮ ᱡᱮ ᱱᱟᱦᱟᱜ ᱟᱵᱚ ᱥᱟᱱᱛᱟᱲᱤ ᱯᱟᱹᱨᱥᱤ ᱟᱨ ᱚᱞᱪᱤᱠᱤᱛᱮ ᱚᱞᱚᱜ ᱯᱟᱲᱦᱟᱜ ᱛᱤᱱᱟᱹᱜ ᱞᱟᱹᱠᱛᱤᱭᱟᱱᱟᱜ ᱢᱮᱱᱛᱮ ᱟᱢᱮᱢ ᱢᱚᱱᱮᱭᱟ ᱡᱚᱦᱟᱨ ᱜᱮ ᱡᱮᱴᱟ ᱠᱩᱠᱞᱤ ᱛᱮᱦᱮᱸ ᱠᱟᱱᱟ ᱡᱮ ᱚᱞᱪᱤᱠᱤᱛᱮ ᱥᱮ ᱟᱭᱳ ᱟᱲᱟᱝᱛᱮ ᱚᱞᱚᱜ ᱯᱟᱲᱦᱟᱜ ᱛᱤᱱᱟᱹᱜ ᱜᱟᱱ ᱞᱟᱹᱠᱛᱤ ᱠᱟᱱᱟ ᱥᱟᱹᱨᱤ ᱠᱟᱛᱷᱟ ᱠᱟᱱᱟ ᱡᱮ ᱟᱵᱚ ᱡᱩᱫᱤ ᱢᱟᱲᱟᱝᱥᱮᱫ ᱵᱚᱱ ᱞᱟᱦᱟᱜᱼᱟ ᱟᱨ ᱞᱟᱹᱴᱩ ᱦᱚᱲᱵᱚᱱ ᱦᱩᱭᱩᱜᱼᱟ ᱪᱮᱥᱴᱟᱭ ᱟᱵᱚᱱ ᱛᱟᱦᱚᱞᱮᱫᱚ ᱟᱵᱚ ᱟᱭᱳ ᱟᱲᱟᱝᱛᱮ ᱥᱮ ᱚᱞᱪᱤᱠᱤ ᱞᱤᱯᱤᱛᱮ ᱚᱞᱚᱜ ᱯᱟᱲᱦᱟᱜ ᱫᱚ ᱟᱹᱰᱤᱜᱟᱱᱜᱮ ᱥᱮᱬᱟ ᱟᱹᱰᱤ ᱜᱟᱱᱜᱮ ᱫᱚᱨᱠᱟᱨᱟ ᱟᱹᱰᱤᱜᱟᱱ ᱜᱮ ᱜᱟᱱᱟ ᱪᱮᱫᱟᱜ ᱡᱮ ᱟᱵᱚ ᱮᱴᱟᱜ ᱮᱴᱟᱜ ᱡᱟᱹᱛᱤᱨᱮᱱ ᱟᱹᱰᱤ ᱮᱴᱟᱜ ᱮᱴᱟᱜ ᱜᱟᱛᱟᱜᱨᱮᱱ ᱦᱚᱲᱵᱚᱱ ᱧᱮᱞ ᱟᱠᱟᱫ ᱠᱚᱣᱟ ᱡᱟᱦᱟᱸᱭᱫᱚ ᱤᱧᱡᱤᱱᱤᱭᱟᱨ ᱠᱟᱱᱟᱭ ᱥᱮ ᱰᱚᱠᱴᱚᱨ ᱠᱟᱱᱟᱭ ᱥᱮ ᱯᱨᱚᱯᱷᱮᱥᱚᱨ ᱠᱟᱱᱟᱭ ᱛᱚᱵᱮ ᱩᱱᱤ ᱟᱭᱟᱜ ᱟᱴᱳ ᱟᱲᱟᱝᱛᱮ ᱚᱞᱚᱜ ᱯᱟᱲᱦᱟᱣ ᱠᱟᱛᱮᱫ ᱩᱱᱤᱫᱚ ᱚᱱᱟ ᱡᱟᱜᱟᱭ ᱪᱟᱞᱟᱣ ᱟᱠᱟᱱᱟ ᱛᱟᱦᱚᱞᱮ ᱟᱵᱚᱦᱚᱸ ᱡᱚᱫᱤ ᱟᱵᱚᱨᱮᱱ ᱜᱤᱫᱽᱨᱟᱹ ᱠᱚ ᱥᱮ ᱟᱵᱚᱦᱚᱸ ᱡᱚᱫᱤ ᱟᱵᱚᱣᱟᱜ ᱟᱭᱳ ᱟᱲᱟᱝ ᱛᱮᱵᱚᱱ ᱥᱮᱬᱟᱜᱼᱟ ᱡᱮᱭᱥᱮ ᱠᱤ ᱚᱞᱪᱤᱠᱤ ᱞᱤᱯᱤ ᱛᱮᱵᱚᱱ ᱚᱞᱚᱜ ᱯᱟᱲᱦᱟᱜᱼᱟ ᱛᱟᱦᱚᱞᱮ ᱟᱵᱚᱫᱚ ᱢᱟᱲᱟᱝᱥᱮᱫ ᱟᱹᱰᱤ ᱩᱥᱟᱹᱨᱟᱜᱮ ᱟᱹᱰᱤ ᱢᱚᱡᱽᱛᱮᱵᱚᱱ ᱪᱟᱞᱟᱣ ᱫᱟᱲᱮᱭᱟᱜᱼᱟ ᱮᱴᱠᱮᱴᱚᱬᱮ ᱠᱚᱫᱚ ᱤᱱᱟᱹᱜ ᱜᱟᱱᱫᱚ ᱵᱟᱭ ᱟᱴᱠᱟᱣ ᱫᱟᱲᱮ ᱟᱵᱚᱱᱟ ᱟᱨ ᱚᱱᱟᱜᱮᱧ ᱢᱮᱱᱟ ᱚᱞᱪᱤᱠᱤ ᱞᱤᱯᱤᱛᱮ ᱥᱮ ᱱᱚᱣᱟ ᱥᱟᱱᱛᱟᱲᱤᱛᱮ ᱚᱞᱚᱜ ᱯᱟᱲᱦᱟᱜᱫᱚ ᱟᱹᱰᱤᱜᱟᱱᱜᱮ ᱞᱟᱹᱠᱛᱤᱭᱟ ᱪᱮᱫᱟᱜ ᱡᱮ ᱡᱮᱴᱟᱧ ᱞᱟᱹᱭ ᱠᱮᱫᱟ ᱡᱮ ᱡᱟᱦᱟᱸᱭᱫᱚ ᱚᱠᱚᱭᱫᱚ ᱵᱟᱝᱞᱟᱛᱮ ᱚᱞᱚᱜ ᱯᱟᱲᱦᱟᱜ ᱠᱟᱱᱟ ᱱᱩᱭᱫᱚ ᱵᱟᱝᱞᱟᱛᱮᱭ ᱤᱧᱡᱤᱱᱤᱭᱟᱨ ᱟᱠᱟᱱᱟ ᱚᱠᱚᱭᱫᱚ ᱤᱝᱜᱽᱞᱤᱥᱛᱮ ᱚᱞᱚᱜ ᱯᱟᱲᱦᱟᱣ ᱠᱟᱛᱮᱫ ᱩᱱᱤᱫᱚ ᱤᱝᱜᱽᱞᱤᱥᱛᱮᱭ ᱤᱧᱡᱤᱱᱤᱭᱟᱨ ᱟᱠᱟᱱᱟ ᱛᱚᱵᱮ ᱟᱵᱚ ᱡᱚᱫᱤ ᱥᱟᱱᱛᱟᱞᱤᱛᱮ ᱡᱚᱫᱤ ᱯᱟᱲᱦᱟᱣ ᱠᱟᱛᱮᱫ ᱡᱚᱫᱤᱵᱚᱱ ᱤᱧᱡᱤᱱᱤᱭᱟᱨ ᱤᱧᱡᱤᱱᱤᱭᱟᱨ ᱥᱮ ᱞᱟᱹᱴᱩ ᱢᱚᱡᱽ ᱦᱚᱲᱵᱚᱱ ᱥᱮ ᱯᱨᱚᱯᱷᱮᱥᱚᱨᱵᱚᱱ ᱛᱮᱭᱟᱨᱚᱜᱼᱟ ᱛᱟᱦᱚᱞᱮ ᱟᱵᱚ ᱱᱟᱜᱟᱢᱨᱮ ᱱᱚᱣᱟ ᱜᱮᱠᱚ ᱪᱮᱫᱟ ᱵᱟᱝ ᱱᱤᱡᱮᱛᱮᱨᱮ ᱟᱭᱳ ᱟᱲᱟᱝᱛᱮ ᱚᱞᱚᱜ ᱯᱟᱲᱦᱟᱣ ᱠᱟᱛᱮᱫ ᱦᱚᱸ ᱠᱤᱱᱛᱩ ᱢᱤᱫᱴᱟᱝ ᱢᱚᱡᱽ ᱡᱟᱜᱟᱨᱮ ᱪᱟᱞᱟᱣᱟ ᱥᱮ ᱢᱤᱫᱴᱟᱝ ᱢᱚᱡᱽ ᱦᱚᱲ ᱵᱮᱱᱟᱣ ᱰᱟᱲᱮᱭᱟᱜᱟᱢ ᱥᱮ ᱢᱤᱫᱴᱟᱝ ᱵᱷᱟᱜᱮ ᱢᱤᱫᱴᱟᱝᱮᱢ ᱠᱟᱹᱢᱤ ᱫᱟᱲᱮᱭᱟᱜᱼᱟ ᱛᱳ ᱱᱚᱣᱟᱜᱮᱧ ᱢᱮᱱᱟ ᱡᱮ ᱟᱭᱳ ᱟᱲᱟᱝᱛᱮ ᱚᱞᱚᱜ ᱯᱟᱲᱦᱟᱣᱫᱚ ᱮᱠᱟᱞᱜᱮ ᱞᱟᱹᱠᱛᱤ ᱜᱮᱭᱟ ᱥᱮ ᱚᱞᱪᱤᱠᱤᱛᱮ ᱚᱞᱚᱜ ᱯᱟᱲᱦᱟᱜᱫᱚ ᱮᱠᱟᱞᱜᱮ ᱞᱟᱹᱠᱛᱤ ᱜᱮᱭᱟ ᱡᱚᱦᱟᱨ ᱜᱮ